ᱰᱟᱣᱩᱱᱞᱳᱰ ᱥᱮ ᱰᱟᱣᱩᱱᱞᱳᱰ ᱥᱮ ᱚᱱᱠᱟᱱ ᱠᱟᱹᱢᱤ ᱠᱚ ᱥᱮ ᱚᱱᱞᱟᱭᱤᱱ ᱠᱟᱹᱢᱤ ᱠᱚ ᱡᱟᱦᱟᱸ ᱡᱮ ᱚᱲᱟᱜ ᱨᱮ ᱢᱳᱵᱟᱭᱤᱞ ᱞᱮᱯᱴᱚᱯ ᱰᱷᱮᱹᱨ ᱵᱮᱵᱚᱦᱟᱨᱟ ᱮᱱᱠᱷᱟᱱ ᱫᱚ ᱡᱟᱦᱟᱱ ᱵᱤᱨᱫᱟᱹᱜᱟᱲ ᱨᱮ ᱥᱮᱞᱮᱫᱚᱜ ᱞᱟᱹᱜᱤᱫ ᱟᱢ ᱚᱲᱟᱜ ᱠᱷᱚᱱ ᱜᱮᱢ ᱠᱟᱹᱢᱤᱭᱟ ᱟᱨ ᱠᱟᱹᱢᱤ ᱫᱟᱲᱮᱭᱟᱦᱼᱟ ᱚᱱᱟ ᱟᱫᱷᱟᱨ ᱛᱮ ᱚᱲᱟᱜ ᱠᱷᱚᱱ ᱠᱟᱹᱢᱤ ᱥᱟᱶᱛᱮ ᱚᱠᱛᱚ ᱦᱚᱸ ᱟᱢᱮᱢ ᱧᱟᱢ ᱫᱟᱲᱮᱭᱟᱜᱼᱟ ᱮᱴᱟᱜ ᱠᱟᱹᱢᱤ ᱠᱚ ᱞᱟᱹᱜᱤᱫ ᱟᱨ ᱚᱱᱟᱛᱮ ᱠᱚᱢᱯᱩᱴᱟᱨ ᱥᱮ ᱢᱳᱵᱟᱭᱤᱞ ᱞᱮᱯᱴᱚᱯ ᱰᱷᱮᱹᱨ ᱵᱮᱵᱚᱦᱟᱨ ᱦᱮᱸ ᱵᱮᱥ ᱜᱮᱭᱟ ᱟᱨ ᱥᱟᱶᱛᱮ ᱚᱞᱚᱜ ᱯᱟᱲᱦᱟᱜ ᱦᱚᱸ ᱡᱩᱫᱟᱹ ᱜᱮᱭᱟ ᱟᱨ ᱵᱟᱝᱠᱷᱟᱱ ᱟᱢ ᱚᱲᱟᱜ ᱠᱷᱚᱱ ᱠᱟᱹᱢᱤ ᱥᱟᱶᱛᱮ ᱟᱢᱟᱜ ᱡᱟᱦᱟᱱ ᱵᱩᱡᱷᱟᱹᱣ ᱞᱮᱠᱷᱟᱱ ᱠᱟᱹᱢᱤ ᱦᱚᱸ ᱵᱟᱢ ᱠᱟᱹᱢᱤ ᱫᱟᱲᱮᱭᱟᱜᱼᱟ ᱪᱤᱠᱟᱹᱛᱮ ᱟᱢᱫᱚ ᱥᱟᱨᱟ ᱠᱷᱚᱱ ᱢᱳᱵᱟᱭᱤᱞ ᱥᱮ ᱞᱮᱯᱴᱚᱯ ᱨᱮᱜᱮᱢ ᱵᱚᱞᱚ ᱠᱚᱜᱼᱟ ᱮᱱᱠᱷᱟᱱ ᱮᱴᱟᱜᱟᱜ ᱥᱮ ᱯᱩᱛᱷᱤ ᱯᱟᱛᱷᱟᱢ ᱨᱮ ᱵᱟᱢ ᱫᱩᱞᱟᱹᱲᱟ ᱮᱱᱠᱷᱟᱱ ᱪᱤᱠᱟᱹᱢ ᱴᱷᱤᱠᱟᱹ ᱫᱟᱲᱮᱭᱟᱜᱼᱟ ᱯᱩᱛᱷᱤ ᱯᱟᱛᱷᱟᱢ ᱨᱮᱱᱟᱜ ᱦᱤᱸᱥ ᱚᱱᱟᱛᱮ ᱢᱳᱵᱟᱭᱤᱞ ᱞᱮᱯᱴᱚᱯ ᱥᱮ ᱠᱚᱢᱯᱤᱭᱩᱴᱟᱨ ᱫᱚ ᱱᱤᱭᱟᱹ ᱜᱮ ᱟᱢ ᱦᱚᱸ ᱵᱮᱵᱚᱦᱟᱨ ᱵᱮᱥ ᱦᱩᱭᱩᱜ ᱛᱟᱢᱟ ᱠᱤ ᱚᱱᱞᱟᱭᱤᱱ ᱠᱟᱹᱢᱤ ᱠᱚ ᱚᱲᱟᱜ ᱠᱷᱚᱱ ᱜᱮᱢ ᱠᱟᱹᱢᱤ ᱫᱟᱲᱮᱭᱟᱜᱼᱟ ᱪᱮᱫᱟᱜ ᱥᱮ ᱚᱲᱟᱜ ᱠᱷᱚᱱᱮᱢ ᱠᱟᱹᱢᱤ ᱞᱮᱠᱷᱟᱱ ᱟᱢ ᱚᱸᱰᱮ ᱟᱹᱰᱤ ᱜᱟᱱ ᱚᱠᱛᱚᱢ ᱧᱟᱢᱟ ᱚᱠᱛᱚ ᱧᱟᱢ ᱠᱟᱛᱮ ᱟᱢ ᱮᱴᱟᱜᱟᱜ ᱮᱢ ᱠᱟᱹᱢᱤ ᱫᱟᱲᱮᱭᱟᱜᱼᱟ ᱚᱱᱟᱜᱮ ᱢᱳᱵᱟᱭᱤᱞ ᱥᱮ ᱞᱮᱯᱴᱚᱯ ᱨᱮᱱᱟᱜ ᱵᱮᱵᱷᱟᱨ ᱫᱚ ᱟᱢᱟᱜ ᱚᱲᱟᱜ ᱠᱷᱚᱱ ᱠᱟᱹᱢᱤ ᱥᱟᱶᱛᱮ ᱟᱢ ᱡᱮᱛᱮᱭᱟᱜ ᱚᱱᱞᱟᱭᱤᱱ ᱵᱟᱠᱷᱨᱟ ᱛᱮᱢ ᱧᱮᱞ ᱫᱟᱲᱮᱭᱟᱜᱼᱟ ᱚᱲᱟᱜ ᱠᱷᱚᱱ ᱜᱮ ᱟᱨ ᱚᱲᱟᱜ ᱨᱮᱢ ᱛᱟᱦᱮᱸ ᱞᱮᱱᱠᱷᱟ ᱡᱚᱛᱚᱣᱟᱜ ᱮᱢ ᱪᱤᱠᱟᱹ ᱫᱟᱲᱮᱭᱟᱜᱼᱟ ᱥᱮ ᱧᱮᱞ ᱦᱚᱸᱢ ᱫᱟᱲᱮ ᱭᱟᱠᱚᱣᱟ ᱥᱟᱶ ᱥᱟᱶᱛᱮ ᱡᱟᱦᱟᱸ ᱛᱤᱥ ᱛᱤᱥ ᱜᱮ ᱚᱠᱟᱨᱮ ᱵᱤᱱᱤᱰ ᱦᱩᱭᱩᱜ ᱛᱟᱢᱟ ᱥᱮ ᱡᱟᱦᱟᱱᱟᱜ ᱚᱱᱠᱟᱱ ᱚᱱᱠᱟᱱᱟᱜ ᱠᱟᱹᱢᱤ ᱠᱚᱦᱚᱸᱢ ᱴᱷᱤᱠᱟᱹ ᱫᱟᱲᱮᱭᱟᱜᱼᱟ ᱚᱱᱟ ᱞᱟᱹᱜᱤᱫ ᱟᱢᱫᱚ ᱚᱲᱟᱜ ᱠᱷᱚᱱ ᱥᱮ ᱵᱟᱦᱨᱮ ᱚᱱᱟ ᱠᱚ ᱠᱟᱹᱢᱤ ᱞᱟᱹᱜᱤᱫ ᱛᱮ ᱵᱟ ᱪᱟᱞᱟᱜ ᱦᱩᱭᱩᱜ ᱛᱟᱢᱟ